ᱪᱮᱫᱟᱜ ᱥᱮ ᱵᱟᱝ ᱤᱧ ᱤᱧ ᱪᱟᱞᱟᱣ ᱞᱮᱱᱟ ᱜᱟᱹᱰᱭᱟᱹ ᱨᱮ ᱦᱟᱹᱠᱩ ᱞᱮ ᱥᱟᱵᱮᱫ ᱠᱚᱣᱟ ᱛᱚᱠᱷᱚᱱ ᱢᱚᱥᱟᱨᱤᱞᱮ ᱚᱨᱮᱸᱫ ᱛᱟᱦᱮᱱᱟ ᱟᱭᱢᱟ ᱢᱚᱥᱟᱨᱤ ᱛᱟᱦᱮᱸ ᱞᱮᱱᱟ ᱤᱧ ᱵᱟᱹᱧ ᱵᱷᱟᱹᱵᱤᱛ ᱫᱟᱲᱮ ᱠᱟᱱ ᱛᱟᱦᱮᱸᱜᱼᱟ ᱮᱱ ᱦᱤᱞᱳᱜ ᱫᱚ ᱪᱮᱫ ᱞᱮᱠᱟ ᱨᱟᱹᱥᱠᱟᱹ ᱫᱤᱱ ᱛᱟᱦᱮᱸ ᱞᱮᱱᱟ ᱢᱮᱱᱛᱮ ᱤᱧ ᱱᱩᱭ ᱦᱟᱹᱠᱩᱧ ᱥᱟᱵᱮᱭᱟ ᱢᱮᱱᱛᱮ ᱚᱱᱠᱟ ᱦᱟᱦᱟᱲᱟᱜ ᱠᱟᱛᱷᱟ ᱦᱟᱦᱟᱲᱟᱜ ᱵᱟᱹᱧ ᱵᱩᱡᱷᱟᱹᱣ ᱠᱟᱫ ᱛᱟᱦᱮᱱᱟ ᱡᱮ ᱤᱧ ᱱᱩᱭ ᱦᱟᱹᱠᱩᱧ ᱱᱚᱝᱠᱟ ᱦᱟᱹᱠᱩᱧ ᱥᱟᱵᱮᱭᱟ ᱢᱮᱱᱛᱮ ᱵᱟᱹᱧ ᱵᱩᱡᱷᱟᱹᱣ ᱫᱟᱲᱮᱭᱟᱠᱟᱫᱟ ᱱᱩᱱ ᱢᱟᱨᱟᱝ ᱦᱟᱹᱠᱩᱧ ᱧᱟᱢᱮᱭᱟ ᱡᱮ ᱥᱟᱵᱮᱭᱟ ᱢᱮᱱᱛᱮ ᱵᱟᱹᱧ ᱵᱩᱡᱷᱟᱹᱣ ᱫᱟᱲᱮᱣᱟᱠᱟᱫ ᱛᱟᱦᱮᱱᱟ ᱪᱮᱫᱟᱜ ᱥᱮ ᱵᱟᱝ ᱢᱤᱫᱴᱮᱱ ᱦᱟᱹᱠᱩ ᱩᱱᱤ ᱡᱷᱟᱹᱞᱤ ᱡᱷᱟᱹᱞᱤ ᱠᱟᱛᱮᱫ ᱮᱴᱟᱜ ᱢᱚᱥᱟᱨᱤ ᱨᱮ ᱡᱷᱟᱹᱞᱤ ᱡᱷᱟᱹᱞᱤ ᱠᱟᱛᱮᱫ ᱤᱧᱟᱹᱜ ᱢᱚᱥᱟᱨᱤ ᱨᱮ ᱦᱮᱡ ᱱᱟ ᱛᱟ ᱯᱮ ᱠᱮᱡᱤ ᱜᱟᱱ ᱵᱳᱣᱟᱲ ᱦᱟᱹᱠᱩᱭ ᱛᱟᱦᱮᱸ ᱠᱟᱱᱟ ᱩᱱᱤ ᱦᱟᱹᱠᱩ ᱤᱧᱟᱹᱜ ᱢᱚᱥᱟᱨᱤ ᱨᱮᱭ ᱵᱚᱞᱚᱭᱮᱱᱟ ᱚᱱᱠᱟᱱ ᱛᱤᱥ ᱜᱮ ᱵᱟᱹᱧ ᱥᱟᱵ ᱵᱟᱲᱟᱣ ᱠᱟᱜ ᱠᱚᱣᱟ ᱚᱱᱠᱟᱱ ᱦᱟᱹᱠᱩ ᱛᱟ ᱟᱹᱰᱤ ᱦᱟᱦᱟᱲᱟᱜ ᱜᱤᱧ ᱵᱩᱡᱷᱟᱹᱣ ᱠᱮᱫᱟ ᱪᱮᱫᱟᱜ ᱥᱮ ᱵᱟᱝ ᱤᱱᱟᱹ ᱛᱟᱭᱱᱚᱢ ᱨᱟᱹᱥᱠᱟᱹ ᱛᱟᱦᱮᱭᱮᱱ ᱛᱤᱧᱟᱹ ᱪᱮᱫᱟᱜ ᱥᱮ ᱵᱟᱝ ᱮᱱᱦᱤᱞᱳᱜ ᱫᱚ ᱨᱟᱹᱥᱠᱟᱹ ᱫᱤᱱ ᱛᱟᱦᱮᱸ ᱞᱮᱱᱟ ᱚᱱᱠᱟᱱ ᱨᱟᱹᱥᱠᱟᱹ ᱫᱚ ᱛᱤᱥ ᱦᱚᱸ ᱵᱟᱹᱧ ᱵᱩᱡᱷᱟᱹᱣ ᱠᱟᱜ ᱛᱟᱦᱮᱱᱟ ᱮᱱᱦᱤᱞᱳᱜ ᱫᱚ ᱨᱟᱹᱥᱠᱟᱹ ᱫᱤᱱ ᱜᱮ ᱛᱤᱱ ᱛᱮᱜᱮ ᱤᱧᱟᱹᱜ ᱫᱚ ᱯᱟᱨᱚᱢᱮᱱ ᱛᱤᱧᱟᱹ